ᱤᱧ ᱠᱷᱟᱡᱽᱱᱟ ᱧᱟᱢ ᱞᱟᱹᱜᱤᱫ ᱛᱮ ᱥᱤᱢ ᱥᱩᱠᱩᱨᱤ ᱢᱮᱨᱚᱢ ᱰᱷᱤᱰᱤ ᱤᱧ ᱟᱹᱥᱩᱞᱟᱜ ᱠᱚᱣᱟ ᱩᱱᱠᱩ ᱟᱹᱥᱩᱞ ᱠᱟᱛᱮ ᱡᱚᱠᱷᱚᱱ ᱞᱟᱹᱠᱛᱤ ᱯᱟᱲᱟᱣ ᱟᱹᱧᱟᱹ ᱩᱱᱠᱩ ᱠᱚᱜᱮᱧ ᱟᱠᱷᱟᱨᱤᱧ ᱠᱚᱣᱟ ᱠᱟᱹᱣᱰᱤ ᱧᱟᱢ ᱞᱟᱹᱜᱤᱫ ᱛᱮ ᱩᱱᱠᱩ ᱜᱮ ᱚᱱᱟᱛᱮ ᱟᱹᱰᱤ ᱵᱷᱟᱜᱮ ᱞᱮᱠᱟ ᱜᱮ ᱡᱚᱛᱚᱱ ᱡᱚᱜᱟᱣ ᱠᱚᱣᱟ ᱥᱚᱢᱚᱭ ᱨᱮ ᱡᱚᱢ ᱤᱧ ᱮᱢᱟ ᱠᱚᱣᱟ ᱥᱚᱢᱚᱭ ᱨᱮ ᱫᱟᱜ ᱤᱧ ᱮᱢᱟ ᱠᱚᱣᱟ ᱚᱱᱠᱟ ᱜᱮ ᱥᱚᱵᱽ ᱥᱚᱢᱚᱭ ᱩᱱᱠᱩ ᱜᱤᱧ ᱠᱷᱮᱭᱟᱞ ᱠᱚᱣᱟ ᱵᱷᱟᱜᱮ ᱪᱮᱦᱨᱟ ᱜᱤᱧ ᱵᱮᱵᱚᱦᱟᱨ ᱠᱚᱣᱟ